ᱦᱮᱸ ᱤᱧᱟᱹᱜ ᱥᱩᱨ ᱨᱮᱱᱟᱜ ᱢᱤᱫᱴᱮᱱ ᱴᱷᱟᱶ ᱨᱮ ᱥᱮᱶᱨᱟ ᱟᱱᱟᱜ ᱯᱚᱨᱚᱵᱽ ᱦᱩᱭᱩᱜ ᱜᱮᱭᱟ ᱡᱟᱦᱟᱸ ᱯᱚᱨᱚᱵᱽ ᱨᱮᱭᱟᱜ ᱧᱩᱛᱩᱢ ᱫᱚ ᱦᱩᱭᱩᱜ ᱠᱟᱱᱟ ᱯᱟᱛᱟ ᱢᱮᱞᱟ ᱟᱨ ᱚᱸᱰᱮ ᱟᱠᱷᱟᱲᱟ ᱦᱚᱸ ᱦᱩᱭᱩᱜ ᱜᱮᱭᱟ ᱜᱚᱴᱟ ᱫᱤᱥᱟᱹᱢ ᱨᱮᱱ ᱜᱮ ᱥᱟᱸᱜᱷᱟᱹᱨᱤᱭᱟᱹ ᱠᱚᱠᱚ ᱥᱮᱞᱮᱫᱚᱜ ᱜᱮᱭᱟ ᱚᱱᱟ ᱨᱮ ᱦᱟᱹᱡᱩᱜ ᱜᱮᱭᱟ ᱠᱚ ᱩᱱᱠᱩ ᱫᱚ ᱟᱨ ᱥᱟᱸᱜᱷᱟᱹᱨᱤᱭᱟᱹ ᱠᱚᱫᱚ ᱚᱱᱟ ᱯᱟᱛᱟ ᱢᱮᱞᱟ ᱨᱮᱫᱚ ᱠᱚ ᱥᱮᱞᱮᱫ ᱫᱟᱲᱮᱭᱟᱜ ᱜᱮᱭᱟ ᱟᱹᱰᱤ ᱞᱟᱹᱴᱩ ᱦᱩᱭᱩᱜ ᱜᱮᱭᱟ ᱚᱱᱟ ᱯᱚᱨᱚᱵᱽ ᱫᱚ ᱟᱭᱢᱟ ᱥᱟᱺᱜᱤᱧ ᱫᱤᱥᱚᱢ ᱯᱮᱲᱟ ᱠᱩᱡ ᱠᱚ ᱦᱟᱹᱡᱩᱜ ᱜᱮᱭᱟ ᱚᱱᱟ ᱢᱮᱞᱟ ᱧᱮᱞ ᱟᱹᱰᱤ ᱢᱚᱡᱽ ᱜᱮ ᱵᱩᱡᱷᱟᱹᱜᱼᱟ ᱥᱟᱱᱟᱢ ᱠᱚᱠᱚ ᱦᱟᱹᱡᱩᱜᱼᱟ ᱮᱢᱟᱱ ᱠᱚ